ᱟᱯᱮ ᱱᱚᱣᱟ ᱡᱷᱟᱲᱠᱷᱚᱸᱰ ᱦᱚᱱᱚᱛ ᱨᱮ ᱚᱞᱪᱤᱠᱤ ᱥᱮᱪᱮᱫ ᱵᱮᱵᱚᱥᱛᱷᱟ ᱛᱤᱱᱟᱹᱜ ᱩᱛᱱᱟᱹᱣ ᱟᱠᱟᱱᱟ ᱠᱟᱹᱴᱤᱡ ᱞᱟᱹᱭᱵᱤᱱ ᱟᱞᱮ ᱱᱚᱣᱟ ᱡᱷᱟᱲᱠᱷᱚᱸᱰ ᱯᱚᱱᱚᱛ ᱨᱮ ᱚᱞᱪᱤᱠᱤ ᱫᱚ ᱵᱟᱨᱟᱵᱟᱹᱨᱤ ᱜᱟᱱ ᱫᱚ ᱞᱟᱦᱟᱱᱛᱤ ᱟᱠᱟᱱ ᱜᱮᱭᱟ ᱟᱨ ᱱᱤᱛ ᱱᱟᱝ ᱨᱮ ᱡᱟᱦᱟᱸ ᱡᱩᱣᱟᱹᱱ ᱠᱚ ᱠᱚ ᱢᱮᱱᱟᱜ ᱠᱚᱣᱟ ᱩᱱᱠᱩ ᱫᱚ ᱟᱹᱰᱤᱡᱳᱨ ᱠᱚ ᱞᱟᱦᱟᱱᱛᱤ ᱟᱠᱟᱱᱟ ᱢᱮᱱᱠᱷᱟᱱ ᱡᱟᱦᱟᱸ ᱟᱠᱚᱨᱮᱱ ᱮᱜᱟᱸᱛᱼᱟᱯᱟᱛ ᱠᱚ ᱠᱟᱠᱟ ᱠᱚ ᱩᱱᱠᱩᱜᱮ ᱦᱟᱸᱜ ᱵᱟᱠᱚ ᱟᱯᱱᱟᱨ ᱫᱟᱲᱮᱭᱟᱠᱟᱣᱫᱟ ᱱᱚᱸᱰᱮ ᱡᱷᱟᱲᱠᱷᱚᱸᱰ ᱨᱮ ᱧᱮᱞᱚᱜᱚᱜ ᱠᱟᱱᱟ ᱠᱩᱲᱤ ᱜᱤᱫᱽᱨᱟᱹ ᱥᱮ ᱛᱤᱨᱞᱟᱹ ᱠᱚ ᱩᱱᱠᱩ ᱟᱹᱰᱤᱡᱳᱨ ᱠᱚ ᱪᱷᱩᱴᱟᱹᱣ ᱟᱠᱟᱱᱟ ᱟᱹᱰᱤᱡᱳᱨ ᱠᱚ ᱠᱩᱨᱩᱢᱩᱴᱩ ᱠᱟᱱᱟ ᱩᱱᱠᱩᱜᱮ ᱚᱞᱪᱤᱠᱤ ᱞᱟᱦᱟᱱᱛᱤ ᱥᱮ ᱥᱮᱪᱮᱫ ᱵᱟᱠᱷᱨᱟ ᱟᱹᱰᱤᱡᱳᱨ ᱠᱚ ᱠᱩᱨᱩᱢᱩᱴᱩ ᱟᱠᱟᱱᱟ ᱠᱚᱲᱟ ᱜᱤᱫᱽᱨᱟᱹ ᱠᱷᱚᱱᱟᱜ ᱫᱚ ᱠᱩᱲᱤ ᱜᱤᱫᱽᱨᱟᱹᱣᱟᱜ ᱠᱟᱹᱣᱰᱤ ᱰᱷᱮᱨᱟ ᱟᱨ ᱱᱤᱛᱚᱜ ᱚᱱᱠᱟᱼᱢᱟ ᱫᱩ ᱦᱟᱡᱟᱨ ᱯᱚᱸᱪᱤᱥ ᱛᱮ ᱡᱚᱛᱚᱜᱮ ᱚᱞᱪᱤᱠᱤᱛᱮ ᱥᱮᱪᱮᱫᱚᱜ ᱨᱮᱱᱟᱜ ᱠᱩᱠᱢᱩ ᱡᱟᱦᱟᱸ ᱢᱮᱱᱟᱜᱼᱟ ᱚᱱᱟ ᱯᱩᱨᱟᱹᱣ ᱨᱮᱭᱟᱜ ᱟᱫᱚ ᱡᱟᱦᱟᱸᱭ ᱠᱚᱠᱚ ᱩᱢᱟᱹᱨ ᱤᱫᱤ ᱠᱟᱱᱟ ᱠᱚ ᱢᱟᱱᱮ ᱵᱚᱭᱮᱥ ᱤᱫᱤ ᱠᱟᱱᱟ ᱠᱚ ᱩᱱᱠᱩ ᱦᱚᱸ ᱵᱩᱡᱷᱟᱹᱣ ᱟᱸᱴ ᱠᱟᱱᱟ ᱡᱮ ᱟᱯᱮᱦᱚᱸ ᱩᱱᱠᱩ ᱦᱚᱸ ᱚᱞᱪᱤᱠᱤ ᱠᱚ ᱥᱮᱪᱮᱫᱚᱜᱼᱟ ᱢᱮᱱᱛᱮ ᱢᱮᱱᱠᱷᱟᱱ ᱩᱱᱠᱩ ᱱᱤᱛ ᱫᱷᱟᱹᱵᱤᱡᱼᱛᱮ ᱢᱟᱱᱮ ᱵᱟᱠᱚ ᱥᱮᱴᱮᱨ ᱩᱛᱟᱹᱨᱚᱜ ᱠᱟᱱᱟ ᱟᱨ ᱱᱤᱛᱱᱟᱝ ᱨᱮ ᱡᱟᱦᱟᱸ ᱜᱤᱫᱽᱨᱟᱹ ᱠᱚ ᱢᱮᱱᱟᱜ ᱠᱚᱣᱟ ᱡᱩᱣᱟᱹᱱ ᱠᱚ ᱢᱮᱱᱟᱜ ᱠᱚᱣᱟ ᱩᱱᱠᱩᱜᱮ ᱟᱥᱲᱟ ᱠᱚ ᱦᱤᱡᱩᱜ ᱠᱟᱱᱟ ᱟᱨ ᱩᱱᱠᱩ ᱜᱮᱠᱚ ᱯᱟᱲᱦᱟᱜ ᱠᱟᱱᱟ ᱟᱫᱚ ᱢᱟᱲᱟᱝ ᱪᱮᱥᱴᱟ ᱛᱟᱦᱮᱱ ᱠᱟᱱᱟ ᱡᱮ ᱮᱸᱜᱟᱛ ᱟᱯᱟᱛ ᱠᱚᱥᱮ ᱡᱟᱦᱟᱸ ᱩᱢᱟᱹᱨ ᱛᱟᱠᱚ ᱦᱩᱭ ᱠᱟᱱᱟ ᱩᱱᱠᱩ ᱠᱚᱦᱚᱸ ᱚᱞᱪᱤᱠᱤ ᱥᱮᱪᱮᱫ ᱦᱚᱪᱚ ᱠᱚ ᱨᱮᱭᱟᱜ ᱟᱫᱚ ᱱᱚᱜᱼᱚᱭ ᱡᱚᱛᱚ ᱠᱚᱛᱮ ᱠᱩᱨᱩᱢᱩᱴᱩ ᱛᱟᱦᱮᱱ ᱠᱟᱱᱜᱮᱭᱟ ᱚᱞᱪᱤᱠᱤ ᱯᱟᱲᱦᱟᱣ ᱫᱚ ᱟᱥᱲᱟ ᱥᱩᱢᱩᱝ ᱨᱮᱫᱚ ᱵᱟᱝᱼᱟ ᱱᱚᱝᱠᱟ ᱟᱹᱛᱩ ᱚᱲᱟᱜ ᱠᱚᱨᱮᱦᱚᱸ ᱚᱞᱪᱤᱠᱤ ᱯᱟᱲᱦᱟᱣ ᱮᱦᱚᱵ ᱟᱠᱟᱱ ᱜᱮᱭᱟ ᱪᱷᱩᱴᱟᱹᱣ ᱦᱩᱭ ᱟᱠᱟᱱ ᱜᱮᱭᱟ ᱟᱫᱚ ᱩᱭᱦᱟᱹᱨ ᱛᱟᱦᱮᱱ ᱠᱟᱱᱟ ᱥᱮ ᱞᱚᱜᱚᱱ ᱫᱷᱟᱨᱟᱜᱮ ᱩᱱᱠᱩ ᱦᱚᱸ ᱢᱚᱡᱽ ᱜᱮᱠᱚ ᱪᱮᱫᱚᱜᱼᱟ ᱟᱨ ᱩᱱᱠᱩ ᱠᱚ ᱡᱩᱫᱤ ᱚᱠᱛᱚ ᱠᱚ ᱵᱟᱠᱚ ᱧᱟᱢ ᱠᱷᱟᱱ ᱩᱱᱠᱩ ᱮᱸᱜᱟᱛ ᱟᱯᱟᱛ ᱠᱚ ᱛᱤᱱ ᱨᱮ ᱚᱠᱛᱚ ᱠᱚ ᱧᱟᱢᱟ ᱩᱱ ᱨᱮᱜᱮ ᱩᱱᱠᱩ ᱫᱚ ᱚᱞᱪᱤᱠᱤ ᱯᱟᱲᱦᱟᱣ ᱠᱚ ᱦᱩᱭᱩᱜᱼᱟ